ᱟᱵᱚ ᱵᱚᱱ ᱵᱟᱲᱟᱭᱟ ᱱᱚᱣᱟ ᱟᱵᱚ ᱥᱟᱱᱛᱟᱲᱤ ᱯᱟᱹᱨᱥᱤ ᱦᱚᱸ ᱵᱷᱟᱨᱚᱛ ᱨᱮᱱᱟᱜ ᱥᱚᱝᱵᱤᱫᱷᱟᱱ ᱨᱮ ᱥᱮᱞᱮᱫ ᱠᱟᱱᱟ ᱮᱴᱟᱜ ᱠᱚ ᱯᱟᱹᱨᱥᱤ ᱞᱮᱠᱟᱜᱮ ᱟᱵᱚ ᱱᱚᱣᱟ ᱵᱷᱟᱨᱚᱛ ᱫᱤᱥᱚᱢ ᱨᱮ ᱵᱷᱟᱨᱚᱛ ᱫᱤᱥᱚᱢ ᱨᱮ ᱟᱭᱢᱟ ᱡᱟᱭᱜᱟᱨᱮ ᱟᱵᱚ ᱥᱟᱱᱛᱟᱲ ᱢᱮᱱᱟᱜ ᱵᱚᱱᱟ ᱡᱮᱢᱚᱱ ᱳᱭᱮᱥᱴ ᱵᱮᱝᱜᱚᱞ ᱦᱟᱱᱛᱮ ᱵᱚᱨᱫᱷᱚᱢᱟᱱ ᱵᱟᱸᱠᱩᱲᱟ ᱯᱩᱨᱩᱞᱤᱭᱟᱹ ᱱᱮᱯᱟᱞ ᱫᱤᱞᱞᱤ ᱜᱳᱴᱟᱜᱮ ᱥᱟᱱᱛᱟᱲ ᱦᱚᱲ ᱢᱮᱱᱟᱜ ᱵᱚᱱᱟ ᱥᱟᱱᱛᱟᱲ ᱯᱟᱹᱨᱥᱤ ᱫᱚ ᱢᱤᱫ ᱜᱮᱛᱟᱵᱚᱱᱟ ᱢᱮᱱᱠᱷᱟᱱ ᱨᱚᱲᱜᱮ ᱠᱟᱹᱡ ᱟᱞᱟᱫᱟ ᱥᱟᱹᱦᱤᱡ ᱵᱚᱱ ᱨᱚᱲᱟ ᱚᱱᱟᱜᱮ ᱛᱚᱯᱷᱟᱛ ᱟᱨ ᱱᱚᱣᱟ ᱵᱟᱝᱞᱟ ᱯᱟᱹᱨᱥᱤ ᱱᱚᱣᱟ ᱵᱟᱝᱞᱟ ᱯᱟᱹᱨᱥᱤ ᱛᱮ ᱵᱚᱱ ᱯᱟᱲᱦᱟᱜ ᱠᱟᱱᱟ ᱟᱵᱚᱣᱟᱜ ᱥᱟᱱᱛᱟᱲ ᱚᱞ ᱥᱟᱱᱛᱟᱲ ᱨᱚᱲ ᱡᱚᱠᱷᱚᱱ ᱵᱚᱱ ᱚᱞᱟ ᱵᱟᱝᱞᱟ ᱯᱟᱹᱨᱥᱤᱛᱮ ᱛᱚᱠᱷᱚᱱ ᱟᱵᱚᱣᱟᱜ ᱢᱤᱫᱴᱮᱱ ᱢᱤᱫᱴᱮᱱ ᱟᱲᱟᱝ ᱯᱳᱥᱴᱚ ᱥᱟᱺᱦᱤᱡ ᱵᱟᱵᱚᱱ ᱚᱞ ᱫᱟᱲᱮᱭᱟᱜᱼᱟ ᱵᱟᱵᱚᱱ ᱵᱩᱡᱽ ᱫᱟᱲᱮᱭᱟᱜᱼᱟ ᱡᱟᱦᱟᱸᱭ ᱡᱩᱫᱤ ᱮᱴᱟᱜ ᱦᱚᱲᱮ ᱯᱟᱲᱦᱟᱜᱼᱟ ᱫᱤᱠᱩ ᱚᱱᱟ ᱮᱴᱟᱜ ᱨᱚᱠᱚᱢ ᱩᱪᱪᱟᱨᱚᱱᱚᱜᱼᱟ ᱢᱮᱱᱠᱷᱟᱱ ᱟᱵᱚᱣᱟᱜ ᱥᱟᱱᱛᱟᱲ ᱯᱟᱹᱨᱥᱤᱛᱮ ᱡᱩᱫᱤ ᱟᱵᱚᱣᱟᱜ ᱥᱟᱱᱛᱟᱲ ᱨᱚᱲ ᱵᱚᱱ ᱚᱞᱟ ᱥᱮ ᱡᱟᱦᱟᱱ ᱡᱟᱦᱟᱱ ᱦᱚᱲᱟᱜ ᱜᱮ ᱚᱞᱟᱵᱚᱱ ᱡᱟᱦᱟᱱ ᱯᱟᱹᱨᱥᱤ ᱜᱮᱵᱚᱱ ᱚᱞᱟ ᱥᱟᱱᱛᱟᱲᱤᱛᱮ ᱟᱲᱟᱝ ᱡᱚᱛᱚ ᱯᱩᱨᱟᱹ ᱵᱩᱴᱟᱹ ᱵᱩᱴᱟᱹ ᱚᱞ ᱜᱟᱱᱚᱜᱼᱟ ᱢᱮᱱᱠᱷᱟᱱ ᱮᱴᱟᱜ ᱯᱟᱹᱨᱥᱤ ᱛᱮᱫᱚ ᱚᱱᱠᱟ ᱵᱟᱝ ᱚᱞ ᱜᱟᱱᱚᱜᱼᱟ ᱡᱟᱦᱟᱸᱭᱮ ᱯᱟᱲᱦᱟᱣᱟ ᱥᱟᱱᱛᱟᱲᱤ ᱯᱟᱹᱨᱥᱤ ᱛᱮᱵᱚᱱ ᱵᱩᱴᱟᱹ ᱵᱩᱴᱤ ᱵᱩᱡᱽ ᱫᱟᱲᱮᱭᱟᱜᱼᱟ ᱪᱮᱫ ᱚᱞ ᱠᱟᱱᱟ ᱢᱮᱱᱠᱷᱟᱱ ᱮᱴᱟᱜ ᱯᱟᱹᱨᱥᱤᱛᱮ ᱚᱞ ᱞᱮᱠᱷᱟᱱ ᱟᱵᱚ ᱥᱟᱱᱛᱟᱲ ᱨᱚᱲ ᱵᱟᱝ ᱵᱩᱡᱷᱟᱹᱜᱼᱟ